ᱦᱮᱸ ᱥᱟᱬᱮᱥ ᱵᱟᱝᱠᱷᱟᱱ ᱠᱷᱚᱸᱫᱽᱨᱚᱱ ᱵᱟᱠᱷᱨᱟ ᱯᱟᱱᱛᱷᱟ ᱨᱮ ᱤᱧᱟᱹᱜ ᱵᱟᱲᱟᱭ ᱢᱮᱱᱟᱜᱼᱟ ᱡᱮ ᱱᱟᱜᱟᱨᱤᱭᱟᱹ ᱠᱷᱚᱱ ᱡᱟᱦᱟᱸᱭ ᱠᱚᱠᱚ ᱦᱤᱡᱩᱜᱼᱟ ᱩᱱᱠᱩ ᱫᱚ ᱟᱹᱛᱩ ᱴᱚᱞᱟ ᱨᱮᱱᱟᱜ ᱵᱤᱵᱷᱤᱱᱱᱚ ᱨᱚᱠᱚᱢᱟᱜ ᱡᱮᱢᱚᱱ ᱡᱮᱢᱚᱱ ᱟᱹᱛᱩ ᱴᱚᱞᱟ ᱨᱮᱱᱟᱜ ᱯᱚᱨᱤᱵᱮᱥ ᱚᱠᱟᱞᱮᱠᱟ ᱟᱹᱛᱩ ᱴᱚᱞᱟ ᱨᱮ ᱪᱮᱫᱞᱮᱠᱟ ᱥᱩᱡᱳᱜᱽ ᱥᱩᱵᱤᱫᱟ ᱚᱠᱟᱞᱮᱠᱟ ᱛᱮ ᱟᱹᱛᱩ ᱜᱚᱨᱟᱢ ᱪᱟᱞᱟᱜ ᱠᱟᱱᱟ ᱚᱸᱰᱮᱱᱟᱜ ᱵᱚᱸᱜᱟ ᱵᱩᱨᱩ ᱪᱮᱫᱞᱮᱠᱟ ᱚᱸᱰᱮᱱᱟᱜ ᱡᱚᱢᱼᱧᱩ ᱨᱮᱱᱟᱜ ᱟᱱᱟᱴ ᱮᱴᱠᱮᱴᱚᱬᱮ ᱪᱮᱫᱞᱮᱠᱟ ᱚᱱᱟ ᱠᱚ ᱵᱟᱵᱚᱫ ᱠᱷᱚᱸᱫᱽᱨᱚᱱ ᱟᱨ ᱥᱟᱬᱮᱥ ᱥᱮ ᱵᱤᱜᱽᱜᱟᱱ ᱞᱮᱠᱟ ᱛᱮᱦᱚᱸ ᱱᱟᱜᱟᱨᱤᱭᱟᱹ ᱠᱷᱚᱱ ᱟᱭᱢᱟ ᱞᱮᱠᱟᱱ ᱦᱚᱲ ᱜᱮᱠᱚ ᱦᱮᱡ ᱵᱟᱲᱟᱣᱟᱠᱟᱱᱟ ᱢᱮᱱᱠᱷᱟᱱ ᱩᱱᱠᱩ ᱛᱚ ᱩᱱᱟᱹᱜ ᱨᱟᱱ ᱨᱮᱦᱮᱫ ᱠᱚᱨᱮᱱᱟᱜ ᱫᱟᱨᱮ ᱱᱟᱹᱲᱤ ᱩᱯᱨᱩᱢ ᱵᱟᱝᱛᱮ ᱤᱧ ᱥᱚᱸᱜᱮ ᱤᱫᱤ ᱠᱟᱛᱮᱫ ᱤᱧ ᱩᱫᱩᱜ ᱟᱠᱟᱫ ᱠᱚᱣᱟ ᱱᱚᱣᱟ ᱠᱚᱫᱚ ᱱᱚᱣᱟ ᱨᱟᱱ ᱠᱟᱱᱟ ᱢᱮᱱᱛᱮ ᱱᱚᱣᱟ ᱥᱟᱬᱮᱥ ᱵᱟᱝᱠᱷᱟᱱ ᱠᱷᱚᱸᱫᱽᱨᱚᱱ ᱯᱟᱱᱛᱷᱟ ᱨᱮ ᱟᱭᱢᱟ ᱜᱮ ᱤᱧᱟᱹᱜ ᱵᱟᱰᱟᱭ ᱢᱮᱱᱟᱜᱼᱟ